ᱠᱟᱹᱴᱤᱡ ᱠᱷᱚᱱ ᱱᱤᱛᱚᱜ ᱫᱷᱟᱹᱵᱤᱡ ᱟᱢ ᱪᱮᱫ ᱞᱮᱠᱟ ᱠᱟᱛᱮᱢ ᱯᱟᱲᱦᱟᱣ ᱟᱠᱟᱱᱟ ᱚᱱᱟ ᱠᱟᱦᱟᱱᱤ ᱞᱟᱹᱭ ᱟᱸᱡᱚᱢ ᱟᱹᱧ ᱢᱮ ᱤᱧ ᱫᱚ ᱜᱤᱫᱽᱨᱟᱹ ᱩᱢᱮᱨ ᱨᱮᱫᱚ ᱟᱭᱥᱤᱰᱤᱮᱥ ᱥᱮᱱᱴᱟᱨᱤᱧ ᱪᱟᱞᱟᱜ ᱠᱟᱱ ᱛᱟᱦᱮᱸᱱᱟ ᱚᱱᱟ ᱟᱭᱥᱤᱰᱤᱭᱮᱥ ᱥᱮᱱᱴᱟᱨ ᱨᱮᱜᱮ ᱫᱤᱫᱤ ᱢᱚᱱᱤ ᱚ ᱟ ᱠᱚ ᱠᱷ ᱠᱚᱡ ᱮ ᱯᱟᱲᱦᱟᱣ ᱞᱮ ᱛᱟᱦᱮᱱᱟ ᱚᱱᱟ ᱥᱟᱶ ᱥᱟᱶ ᱛᱮ ᱮ ᱵᱤ ᱥᱤ ᱰᱤ ᱚᱞ ᱠᱚᱡ ᱦᱚᱸᱭ ᱥᱮᱬᱟ ᱟᱞᱮ ᱠᱟᱱ ᱛᱟᱦᱮᱸᱱᱟ ᱚᱱᱟ ᱟᱭᱥᱤᱰᱤᱭᱮᱥ ᱤᱥᱠᱩᱞ ᱨᱮ ᱯᱟᱸᱪ ᱥᱮᱨᱢᱟ ᱫᱷᱹᱨᱤᱡᱮ ᱵᱤ ᱥᱤ ᱰᱤ ᱳᱭᱟᱱ ᱴᱩ ᱮᱠᱮ ᱪᱚᱱᱫᱨᱚ ᱠᱚᱭ ᱥᱮᱬᱟ ᱠᱟᱛᱮᱫ ᱤᱧ ᱫᱚ ᱠᱩᱞᱰᱤᱦᱟᱹ ᱯᱟᱨᱛᱷᱚᱢᱤᱠ ᱵᱤᱫᱽᱫᱟᱞᱚᱭᱨᱮᱧ ᱵᱷᱚᱨᱛᱤᱭᱮᱱᱟ ᱚᱱᱟ ᱯᱟᱨᱛᱷᱚᱢᱤᱠ ᱵᱤᱫᱽᱫᱟᱞᱚᱭ ᱨᱮᱫᱚ ᱳᱭᱟᱱ ᱠᱷᱚᱡ ᱯᱷᱳᱨ ᱫᱷᱟᱹᱨᱤᱡ ᱚᱱᱟ ᱳᱭᱟᱱ ᱠᱷᱚᱡ ᱯᱷᱳᱨ ᱫᱷᱟ ᱨᱤᱡ ᱯᱟᱲᱦᱟᱣ ᱚᱠᱛᱚ ᱜᱮ ᱠᱮᱞᱟᱥ ᱛᱷᱤᱨᱤ ᱥᱮ ᱯᱷᱳᱨ ᱨᱮᱜᱤ ᱵᱟᱵᱟ ᱫᱚᱭ ᱜᱚᱛᱚᱭᱮᱱᱟ ᱚᱱᱟ ᱛᱟᱭᱚᱢ ᱜᱮ ᱜᱷᱟᱨᱚᱡᱽ ᱨᱮ ᱮᱴᱠᱮᱴᱚᱲᱮ ᱠᱚ ᱥᱤᱨᱡᱟᱹᱣ ᱮᱱᱟ ᱢᱮᱱᱠᱷᱟᱱ ᱤᱧ ᱫᱚ ᱠᱟᱹᱴᱤᱡ ᱜᱮᱧ ᱛᱟᱦᱮᱸ ᱠᱟᱱᱛᱮ ᱚᱱᱟ ᱮᱴᱠᱮᱴᱚᱲᱮ ᱠᱚᱡ ᱫᱚ ᱵᱟᱹᱧ ᱵᱩᱡᱷᱟᱣ ᱞᱮᱫᱟ ᱜᱚᱜᱚ ᱚᱱᱠᱟ ᱜᱮ ᱠᱚᱥᱴᱚ ᱠᱟᱛᱮᱫ ᱡᱟᱦᱟᱸ ᱞᱮᱠᱟ ᱯᱮᱨᱟᱭᱢᱟᱨᱤ ᱤᱥᱠᱩᱞ ᱠᱷᱚᱱ ᱠᱩᱞᱰᱤᱦᱟ ᱢᱟᱫᱷᱚᱢᱤᱠ ᱥᱤᱠᱠᱷᱟ ᱠᱮᱱᱫᱨᱚ ᱯᱷᱟᱭᱤᱵᱽ ᱴᱩ ᱮᱭᱤᱴ ᱤᱥᱠᱩᱞ ᱨᱮᱧ ᱨᱟᱠᱟᱵᱽ ᱮᱱᱟ ᱚᱱᱟ ᱯᱷᱟᱭᱤᱵᱽ ᱴᱩ ᱮᱭᱤᱴ ᱤᱥᱠᱩᱞ ᱨᱮ ᱨᱟᱠᱟᱵᱽ ᱛᱟᱭᱚᱢ ᱜᱮ ᱤᱧ ᱫᱚ ᱚᱱᱟ ᱯᱷᱟᱭᱤᱵᱽ ᱴᱩ ᱮᱭᱤᱴ ᱚᱸᱰᱮᱧ ᱠᱳᱢᱯᱞᱤᱴ ᱠᱮᱫᱟ ᱫᱩᱦᱟᱡᱟᱨ ᱪᱳᱰᱽᱫᱳ ᱥᱟᱞᱨᱮ ᱠᱳᱢᱯᱤᱞᱤᱴ ᱛᱟᱭᱚᱢ ᱫᱩᱦᱟᱡᱟᱨ ᱯᱚᱱᱮᱨᱳ ᱥᱟᱞᱨᱮ ᱢᱟᱱᱠᱚᱲ ᱩᱪᱪᱚᱵᱚᱫᱽᱫᱟᱞᱚᱭ ᱧᱩᱛᱩᱢᱟᱱ ᱢᱤᱫ ᱤᱥᱠᱩᱞ ᱨᱮᱧ ᱵᱷᱚᱨᱛᱤᱭᱮᱱᱟ ᱚᱱᱟ ᱢᱟᱱᱠᱚᱲ ᱩᱪᱪᱚ ᱵᱚᱫᱽᱫᱟᱞᱚᱭ ᱤᱥᱠᱩᱞ ᱨᱮ ᱵᱷᱚᱨᱛᱤ ᱠᱟᱛᱮᱫ ᱱᱟᱭᱤᱱ ᱠᱷᱚᱱ ᱴᱮᱱ ᱴᱮᱱ ᱨᱮᱫᱚ ᱢᱮᱴᱨᱤᱠ ᱫᱩᱦᱟᱡᱟᱨ ᱥᱚᱛᱮᱨᱳ ᱥᱟᱞ ᱨᱮᱧ ᱮᱢ ᱠᱮᱫᱟ ᱫᱩᱦᱟᱡᱟᱨ ᱥᱚᱛᱮᱨᱳ ᱥᱟᱞ ᱨᱮ ᱢᱮᱴᱨᱤᱠ ᱮᱢ ᱠᱟᱛᱮᱫ ᱚᱱᱟ ᱤᱥᱠᱩᱞ ᱨᱮᱜᱤ ᱤᱞᱮᱵᱷᱮᱱ ᱴᱩᱭᱮᱞᱵᱷ ᱨᱮᱧ ᱵᱷᱚᱨᱛᱤᱭᱮᱱᱟ ᱫᱩᱦᱟᱡᱟᱨ ᱩᱱᱤᱥ ᱥᱟᱞ ᱨᱮᱧ ᱮᱪ ᱮᱥ ᱤᱧ ᱮᱢ ᱠᱮᱫᱟ ᱮᱪ ᱮᱥ ᱮᱢ ᱥᱟᱶ ᱥᱟᱶᱛᱮ ᱢᱟᱴ ᱨᱮᱦᱚᱸ ᱠᱟᱹᱢᱤ ᱠᱚᱡ ᱦᱚᱸ ᱪᱟᱞᱟᱣ ᱦᱩᱭᱩᱜ ᱠᱟᱱ ᱛᱟᱦᱮᱱᱟ ᱜᱷᱟᱨᱚᱡᱽ ᱨᱮᱭᱟᱜ ᱵᱟᱲᱤᱡᱽ ᱚᱵᱚᱥᱛᱟ ᱠᱷᱟᱹᱛᱤᱨ ᱛᱮ ᱚᱱᱟ ᱫᱩᱦᱟᱡᱟᱨ ᱩᱱᱤᱥ ᱥᱟᱞ ᱨᱮ ᱮᱭᱤᱪ ᱮᱥ ᱯᱟᱥ ᱛᱟᱭᱚᱢ ᱤᱧᱫᱩᱧ ᱵᱷᱚᱨᱛᱤᱭᱮᱱᱟ ᱢᱟᱱᱠᱚᱲ ᱢᱚᱦᱟ ᱵᱤᱫᱽᱫᱟᱞᱚᱭ ᱨᱮ ᱚᱱᱟ ᱢᱟᱱᱠᱚᱲ ᱢᱚᱦᱟ ᱵᱤᱫᱽᱫᱟᱞᱚᱭ ᱨᱮᱜᱮ ᱥᱟᱱᱛᱟᱞᱤ ᱦᱟᱛᱟᱣ ᱠᱟᱛᱮᱫ ᱫᱩᱦᱟᱡᱟᱨ ᱵᱟᱭᱤᱥ ᱥᱟᱞ ᱨᱮ ᱜᱮᱡᱩᱭᱮᱥᱮᱱ ᱤᱧ ᱠᱳᱢᱯᱞᱤᱴ ᱠᱮᱫᱟ